ᱱᱚᱸᱰᱮ ᱵᱩᱨᱩ ᱨᱮ ᱱᱟᱯᱟᱭ ᱧᱮᱯᱮᱞᱚᱜ ᱞᱮᱠᱟᱱ ᱡᱟᱭᱜᱟ ᱞᱟᱹᱜᱤᱫ ᱛᱮᱫᱚ ᱥᱚᱨᱠᱟᱨ ᱴᱷᱮᱱ ᱠᱷᱚᱱ ᱱᱤᱱᱟᱹᱜ ᱤᱧ ᱱᱮᱦᱚᱨᱚᱜᱼᱟ ᱡᱮ ᱱᱚᱝᱠᱟᱛᱮ ᱵᱟᱨᱦᱮ ᱨᱤᱱ ᱦᱚᱲ ᱦᱤᱡᱩᱜ ᱥᱮᱱᱚᱜ ᱞᱟᱹᱜᱤᱫᱼᱛᱮ ᱨᱟᱥᱛᱟ ᱢᱤᱫᱴᱮᱱ ᱱᱤᱦᱟᱹᱛᱤ ᱫᱚᱨᱠᱟᱨ ᱨᱟᱥᱛᱟ ᱦᱤᱡᱩᱜᱼᱢᱟ ᱟᱠᱚ ᱞᱟᱹᱜᱤᱫ ᱴᱷᱟᱶ ᱰᱮᱨᱟ ᱞᱟᱹᱜᱤᱫᱼᱛᱮ ᱢᱤᱫᱴᱟᱝ ᱡᱟᱭᱜᱟ ᱦᱚᱸ ᱫᱚᱨᱠᱟᱨ ᱡᱟᱭᱜᱟ ᱫᱚᱨᱠᱟᱨ ᱞᱮᱱᱠᱷᱟᱱ ᱫᱚ ᱚᱸᱰᱮ ᱦᱮᱱᱟᱜ ᱠᱚ ᱵᱩᱨᱩ ᱠᱚᱥᱮᱫ ᱨᱟᱠᱟᱵ ᱞᱟᱹᱜᱤᱫᱼᱛᱮ ᱥᱤᱲᱤ ᱫᱚᱨᱠᱟᱨ ᱥᱤᱲᱤ ᱱᱟᱯᱟᱭ ᱱᱟᱯᱟᱭ ᱥᱤᱲᱤ ᱠᱷᱚᱱᱟᱜ ᱨᱟᱜᱟ ᱠᱚ ᱮᱢᱟᱱ ᱛᱮᱢᱟᱱ ᱧᱮᱞ ᱞᱟᱹᱜᱤᱫᱼᱛᱮ ᱡᱟᱭᱜᱟ ᱚᱲᱟᱜ ᱨᱮ ᱢᱤᱫᱴᱮᱱ ᱡᱷᱟᱨᱱᱟ ᱢᱮᱱᱟᱜᱼᱟ ᱡᱷᱟᱨᱱᱟ ᱨᱮ ᱞᱟᱹᱜᱤᱫ ᱢᱤᱫᱴᱮᱱ ᱟᱬᱜᱳᱱ ᱞᱟᱹᱜᱤᱫᱼᱛᱮ ᱥᱴᱮᱯ ᱦᱚᱸ ᱫᱚᱨᱠᱟᱨ ᱛᱟᱦᱮᱱ ᱞᱟᱹᱜᱤᱫ ᱩᱢᱚᱜ ᱛᱩᱯᱩᱱ ᱞᱟᱹᱜᱤᱫ ᱚᱸᱰᱮᱠᱷᱚᱱ ᱛᱳᱯᱳ ᱵᱟᱲᱟ ᱠᱟᱛᱮ ᱢᱤᱫᱴᱟᱝ ᱡᱟᱭᱜᱟᱨᱮ ᱵᱤᱥᱨᱟᱢᱚᱜᱼᱟᱠᱚ ᱵᱤᱥᱨᱟᱢᱮᱱ ᱠᱷᱟᱱᱫᱚ ᱚᱱᱟ ᱞᱟᱹᱜᱤᱫᱼᱛᱮ ᱢᱤᱫᱴᱟᱝ ᱚᱲᱟᱜ ᱫᱚᱨᱠᱟᱨ ᱚᱱᱟ ᱥᱮᱴ ᱠᱷᱚᱱ ᱚᱲᱟᱜ ᱨᱮ ᱡᱤᱨᱟᱹᱣ ᱵᱟᱲᱟ ᱠᱟᱛᱮ ᱛᱟᱦᱮᱱᱟ ᱚᱱᱟ ᱯᱚᱨᱮ ᱥᱚᱨᱠᱟᱨ ᱴᱷᱮᱱᱠᱷᱚᱱ ᱱᱟᱯᱟᱭ ᱞᱟᱯᱟᱭ ᱥᱟᱺᱜᱤᱧ ᱨᱮᱱ ᱦᱚᱲᱠᱚ ᱦᱤᱡᱩᱜᱼᱟ ᱢᱟᱱᱮ ᱫᱚ ᱟᱹᱰᱤ ᱵᱮᱥ ᱵᱮᱥ ᱠᱟᱛᱷᱟ ᱪᱤᱱᱦᱟᱹᱣ ᱦᱚᱲ ᱦᱤᱡᱩᱜ ᱞᱟᱹᱜᱤᱫ